ᱤᱧ ᱟᱯᱮᱭᱟᱜ ᱫᱩᱠᱟᱱ ᱠᱷᱚᱱ ᱡᱟᱦᱟᱸ ᱵᱮᱜᱤᱧ ᱦᱟᱛᱟᱣ ᱞᱮᱫᱟ ᱚᱱᱟ ᱨᱮᱭᱟᱜ ᱠᱳᱣᱟᱞᱤᱴᱤ ᱟᱹᱰᱤ ᱢᱚᱡᱽ ᱜᱤᱭᱟ ᱟᱨ ᱚᱱᱟ ᱵᱮᱜᱽ ᱦᱚᱸ ᱟᱹᱰᱤ ᱞᱟᱹᱴᱩ ᱜᱮᱭᱟ ᱢᱤᱫ ᱥᱟᱶᱛᱮ ᱟᱢ ᱢᱤᱫᱥᱟᱶᱛᱮ ᱟᱭᱢᱟ ᱡᱤᱱᱤᱥ ᱵᱷᱚᱨᱟᱣ ᱡᱩᱛᱩᱜᱼᱟ ᱟᱨ ᱵᱮᱜᱽ ᱨᱮᱱᱟᱝ ᱠᱤᱪᱨᱤᱪ ᱯᱷᱤᱛᱟᱹ ᱠᱩ ᱠᱮᱴᱮᱡ ᱜᱮᱭᱟ ᱟᱨ ᱚᱱᱟ ᱵᱮᱜᱽ ᱫᱚ ᱚᱣᱟᱴᱟᱨ ᱯᱨᱩᱯᱷ ᱵᱮᱜᱽ ᱠᱟᱱᱟ ᱫᱟᱜᱽ ᱥᱩᱢᱚᱭ ᱚᱱᱟ ᱵᱮᱜᱽ ᱯᱚᱴᱚᱢ ᱞᱟᱹᱜᱤᱫ ᱢᱤᱫᱴᱮᱡ ᱠᱚᱵᱷᱟᱨ ᱦᱚᱸᱠᱚ ᱮᱢᱟᱠᱟᱫᱟ ᱚᱱᱟᱛᱮ ᱚᱱᱟ ᱵᱮᱜᱽ ᱫᱚ ᱟᱹᱰᱤ ᱡᱟᱹᱥᱛᱤᱜᱤᱧ ᱠᱩᱥᱤᱭᱟᱠᱟᱫᱟ